ᱰᱤᱝᱜᱩ ᱟᱨ ᱢᱮᱞᱮᱨᱤᱭᱟᱹ ᱠᱷᱚᱱ ᱵᱟᱧᱪᱟᱜ ᱞᱟᱹᱜᱤᱫ ᱛᱮ ᱥᱮ ᱚᱱᱟ ᱨᱳᱜᱽ ᱟᱞᱚ ᱧᱟᱢ ᱵᱚᱱ ᱢᱟ ᱚᱱᱟ ᱞᱟᱹᱜᱤᱫᱛᱮ ᱟᱵᱚ ᱴᱷᱮᱱ ᱜᱮ ᱨᱟᱱ ᱨᱮᱦᱮᱫ ᱫᱚ ᱦᱮᱱᱟᱜᱼᱟ ᱪᱮᱫᱟᱜ ᱥᱮ ᱟᱵᱚᱣᱟᱜ ᱚᱲᱟᱜ ᱥᱩᱨ ᱥᱩᱯᱩᱨ ᱨᱮ ᱫᱟᱜ ᱠᱚ ᱵᱟᱵᱚᱱ ᱰᱟᱵᱨᱟ ᱦᱚᱪᱚᱣᱟᱜᱼᱟ ᱱᱚᱝᱨᱟ ᱵᱟᱵᱚᱱ ᱡᱟᱣᱨᱟ ᱦᱚᱪᱚᱣᱟᱜᱼᱟ ᱚᱱᱟ ᱠᱚ ᱯᱚᱨᱤᱥᱠᱟᱨ ᱫᱚᱦᱚ ᱦᱩᱭᱩᱜ ᱛᱟᱵᱚᱱᱟ ᱡᱟᱦᱟᱸ ᱠᱚᱨᱮ ᱫᱚ ᱥᱩᱠᱨᱤ ᱠᱚᱵᱚᱱ ᱛᱚᱞ ᱠᱟᱠᱚᱣᱟ ᱚᱸᱰᱮ ᱦᱚᱸ ᱢᱟᱨᱮᱜᱼᱟ ᱫᱟᱜ ᱟᱞᱚ ᱢᱟᱨᱮᱜ ᱛᱟᱵᱚᱱ ᱢᱟ ᱚᱱᱟ ᱞᱮᱠᱟ ᱯᱚᱨᱤᱥᱠᱟᱨ ᱫᱚᱦᱚᱭ ᱦᱩᱭᱩᱜ ᱛᱟᱵᱚᱱᱟ ᱱᱚᱜᱼᱚᱭ ᱡᱮ ᱱᱤᱛᱳᱜ ᱱᱚᱞᱠᱩᱯ ᱠᱚ ᱮᱢᱚᱜᱼᱟ ᱚᱱᱟ ᱴᱷᱮᱱ ᱫᱟᱜ ᱡᱟᱣᱨᱟᱜᱼᱟ ᱚᱸᱰᱮ ᱫᱚᱠᱚ ᱞᱟᱹᱭᱟ ᱢᱮᱞᱮᱨᱤᱭᱟ ᱥᱮ ᱰᱮᱝᱜᱩ ᱫᱚ ᱥᱤᱠᱬᱤᱡ ᱠᱷᱚᱱ ᱦᱩᱭᱩᱜᱼᱟ ᱥᱤᱠᱬᱤᱡ ᱫᱚ ᱚᱠᱟ ᱨᱮᱠᱚ ᱵᱤᱞᱤᱭᱟ ᱫᱟᱜ ᱡᱟᱦᱟᱸᱴᱷᱮᱱ ᱡᱚᱢᱟᱜᱼᱟ ᱚᱸᱰᱮ ᱚᱸᱰᱮᱱᱟᱜ ᱫᱟᱜ ᱫᱚ ᱵᱤᱞᱪᱤᱝ ᱯᱟᱣᱰᱟᱨ ᱵᱚᱱ ᱮᱢᱟᱜᱼᱟ ᱡᱟᱛᱮ ᱠᱚ ᱟᱞᱚ ᱠᱚ ᱵᱤᱞᱤ ᱫᱟᱲᱮᱜᱼᱢᱟ ᱚᱸᱰᱮ ᱫᱚ ᱛᱚᱵᱮ ᱠᱷᱟᱡ ᱜᱮ ᱩᱱᱠᱩ ᱴᱷᱮᱡ ᱠᱷᱚᱱ ᱵᱚ ᱵᱟᱧᱪᱟᱜᱼᱟ ᱟᱨ ᱧᱤᱫᱟᱹ ᱡᱟᱹᱯᱤᱫ ᱥᱚᱢᱚᱭ ᱢᱚᱥᱟᱨᱤ ᱵᱚ ᱴᱟᱝᱜᱟᱣᱟ